ᱦᱮᱞᱳ ᱦᱮᱸᱜ ᱤᱧ ᱛᱚ ᱥᱟᱶᱛᱟ ᱥᱩᱥᱟᱹᱨ ᱠᱷᱚᱱᱤᱧ ᱢᱮᱱᱫᱟ ᱟᱢ ᱢᱟᱺᱡᱷᱤ ᱵᱟᱵᱟᱢ ᱢᱮᱱᱫᱟ ᱢᱮᱱᱮᱫᱟᱹᱧ ᱳᱭ ᱥᱚᱢᱟᱡ ᱨᱮᱭᱟᱜ ᱛᱷᱚᱲᱟ ᱟᱨᱡᱮᱥ ᱨᱮᱱᱟᱜ ᱱᱤᱭᱮ ᱠᱟᱛᱷᱟ ᱛᱟᱦᱮᱸ ᱠᱟᱱᱟ ᱛᱤᱦᱤᱧᱼᱜᱟᱯᱟ ᱟᱨᱠᱤ ᱟᱵᱩ ᱦᱚᱲ ᱥᱟᱱᱛᱟᱲ ᱦᱚᱲ ᱨᱮᱱ ᱠᱚ ᱟᱨᱠᱤ ᱡᱮ ᱞᱮᱠᱟ ᱚᱱᱠᱟ ᱵᱟᱠᱚ ᱦᱚᱨᱚᱜ ᱵᱟᱲᱟᱭᱮᱫᱟ ᱮᱸᱜ ᱡᱮᱢᱚᱱ ᱯᱟᱧᱪᱤᱼᱯᱟᱲᱦᱟᱴ ᱠᱚ ᱵᱟᱸᱫᱮᱭᱮᱫ ᱠᱟᱱ ᱛᱟᱦᱮᱸᱜᱼᱟ ᱯᱩᱡᱟᱹ ᱠᱚᱨᱮ ᱥᱮ ᱥᱩᱠᱱᱳ ᱠᱚᱨᱮ ᱫᱟᱸᱥᱟᱭ ᱠᱚᱨᱮ ᱛᱮᱦᱤᱧᱼᱜᱟᱯᱟ ᱩᱱᱠᱩ ᱦᱚᱲ ᱧᱮᱞᱼᱧᱮᱞ ᱛᱮ ᱮᱴᱟᱜ ᱠᱚᱦᱚᱸ ᱠᱚ ᱵᱟᱸᱫᱮᱭ ᱫᱟᱠᱚ ᱡᱮ ᱡᱟᱦᱟᱸ ᱱᱚᱝᱠᱟ ᱵᱮᱵᱚᱥᱛᱟ ᱦᱩᱭ ᱠᱟᱱᱟ ᱡᱮ

ᱦᱮᱸ ᱚᱱᱠᱟ ᱜᱮ ᱛᱟᱞᱦᱮ ᱪᱮᱫ ᱞᱮᱠᱟᱱ ᱫᱤᱱ ᱨᱮ ᱯᱚᱨᱚᱵ ᱵᱚᱱ ᱫᱚᱦᱚ ᱞᱮᱠᱷᱟᱱ ᱡᱟᱦᱟᱸ ᱢᱟᱱᱮ ᱡᱚᱛᱚ ᱦᱚᱲ ᱢᱤᱫ ᱛᱮᱵᱚᱱ ᱥᱚᱢᱚᱭᱚᱜᱼᱟ ᱢᱟᱱᱮ ᱟᱵᱚᱣᱟᱜ ᱡᱟᱦᱟᱸ ᱥᱟᱱᱛᱟᱞ ᱥᱚᱢᱟᱡ ᱨᱮᱭᱟᱜ ᱰᱨᱮᱥ ᱠᱟᱱᱟ ᱚᱱᱠᱟ ᱵᱚᱱ ᱦᱚᱨᱚᱜ ᱤᱫᱤ ᱫᱟᱲᱮᱭᱟᱜᱼᱟ ᱪᱮᱫᱞᱮᱠᱟᱱᱟᱜ ᱯᱚᱨᱚᱵ ᱵᱚᱱ ᱫᱚᱦᱚ ᱞᱮᱠᱷᱟᱱ

ᱦᱮᱸ ᱛᱟᱞᱦᱮ ᱚᱱᱠᱟ ᱜᱮ ᱢᱤᱫᱴᱮᱱ ᱫᱤᱱ ᱵᱚᱱ ᱜᱚᱴᱟᱭ ᱢᱟ ᱡᱟᱦᱟᱸ ᱫᱤᱱ ᱫᱚ ᱡᱚᱛᱚ ᱦᱚᱲ ᱢᱤᱫ ᱨᱚᱠᱚᱢ ᱰᱨᱮᱥ ᱦᱚᱨᱚᱜ ᱠᱟᱛᱮ ᱢᱤᱫᱴᱷᱮᱡ ᱵᱚᱱ ᱧᱟᱯᱟᱢᱚᱜ ᱢᱟ ᱡᱟᱛᱮ ᱱᱤᱭᱟᱹ ᱠᱚ ᱫᱤᱱ ᱫᱚ ᱡᱚᱛᱚ ᱦᱚᱲ ᱠᱚ ᱫᱤᱥᱟᱹᱭ ᱵᱟᱝ ᱡᱟᱛᱮ ᱱᱤᱭᱟᱹ ᱠᱚ ᱫᱤᱱ ᱫᱚ ᱱᱤᱭᱟᱹ ᱠᱚ ᱰᱨᱮᱥ ᱦᱚᱨᱚᱜ ᱦᱩᱭᱩᱜᱼᱟ ᱦᱮᱸ ᱴᱷᱤᱠᱜᱮᱭᱟ ᱛᱟᱞᱦᱮ ᱫᱚᱦᱚᱭᱮᱫᱟᱹᱧ ᱜᱚᱴᱟ ᱞᱮᱠᱷᱟᱡ ᱞᱮ ᱵᱟᱲᱟᱭ ᱦᱚᱪᱚ ᱯᱤᱭᱟᱹᱧ